ᱤᱧ ᱪᱟᱞᱟᱣ ᱞᱮᱱᱟ ᱦᱚᱨᱤᱭᱟᱱᱟ ᱢᱟᱱᱮ ᱡᱩᱵᱽᱱᱟᱱᱚᱜᱚᱨ ᱰᱤᱥᱴᱤᱠ ᱛᱚ ᱚᱸᱰᱮᱧ ᱪᱟᱞᱟᱣ ᱞᱮᱱᱟ ᱠᱟᱹᱢᱤ ᱠᱟᱹᱢᱤ ᱵᱟᱲᱟ ᱠᱤᱫᱟᱹᱧ ᱟᱹᱰᱤ ᱢᱚᱡᱽ ᱤᱧ ᱟᱹᱭᱠᱟᱹᱣ ᱠᱮᱫᱟ ᱠᱟᱹᱢᱤ ᱠᱟᱛᱮ ᱛᱟᱦᱮᱱ ᱡᱟᱭᱜᱟ ᱨᱮᱦᱚᱸ ᱟᱹᱰᱤ ᱢᱚᱡᱽ ᱠᱚᱥᱴᱚ ᱵᱟᱝ ᱟᱹᱭᱠᱟᱹᱣ ᱞᱮᱱᱟ ᱠᱟᱹᱢᱤ ᱛᱮᱦᱚᱸ ᱟᱹᱰᱤ ᱟᱨᱟᱢ ᱡᱚᱢ ᱧᱩ ᱦᱚᱸ ᱵᱷᱟᱞᱮ ᱜᱮ ᱪᱟᱞᱟᱜ ᱠᱟᱱ ᱛᱟᱦᱮᱱᱟ ᱫᱤᱱᱟᱹᱢ ᱧᱤᱫᱟᱹ ᱡᱤᱞ ᱦᱟᱹᱠᱩ ᱵᱤᱞᱤ ᱢᱟᱱᱮ ᱯᱨᱚᱛᱤᱫᱤᱱ ᱜᱮ ᱯᱟᱞᱴᱟᱜᱼᱟ ᱫᱤᱱᱟᱹᱢ ᱜᱮ ᱛᱚ ᱛᱟᱦᱮᱱ ᱦᱚᱸ ᱤᱴᱟᱹ ᱯᱟᱠᱟ ᱚᱲᱟᱜ ᱠᱟᱱᱟ ᱤᱴᱟᱹ ᱚᱲᱟᱜ ᱟᱹᱰᱤ ᱢᱚᱡᱽ ᱜᱮ ᱛᱚ ᱥᱤᱠᱲᱤᱡ ᱦᱚᱸ ᱵᱟᱠᱚ ᱜᱮᱜᱮᱨ ᱠᱟᱱ ᱛᱟᱦᱮᱱᱟ ᱜᱚᱨᱚᱢ ᱦᱚᱸᱵᱟᱝ ᱯᱷᱮᱱ ᱦᱟᱣᱟ ᱛᱟᱦᱮᱸ ᱠᱟᱱᱟ ᱵᱮᱵᱚᱥᱛᱷᱟ ᱛᱚ ᱠᱟᱹᱢᱤ ᱴᱷᱮᱡ ᱦᱚᱸ ᱯᱷᱮᱠᱴᱮᱨᱤ ᱠᱟᱱᱟ ᱛᱚ ᱚᱸᱰᱮ ᱦᱚᱸ ᱯᱷᱮᱱ ᱛᱟᱦᱮᱸ ᱠᱟᱱᱟ ᱜᱚᱨᱚᱢ ᱫᱤᱱ ᱫᱚ ᱛᱚ ᱟᱹᱰᱤ ᱨᱟᱹᱥᱠᱟᱹ ᱟᱹᱭᱠᱟᱹᱜ ᱠᱟᱱᱟ ᱚᱱᱟᱛᱮ ᱤᱧᱫᱚ ᱵᱟᱦᱨᱮ ᱫᱟᱬᱟᱱ ᱫᱚ ᱟᱹᱰᱤ ᱟᱸᱴᱤᱧ ᱢᱚᱡᱽ ᱤᱧ ᱠᱩᱥᱤᱭᱟᱜᱼᱟ